ᱚᱠᱛᱚ ᱥᱟᱶᱛᱮ ᱚᱠᱟᱞᱮᱠᱟ ᱥᱟᱱᱛᱟᱲᱤ ᱯᱟᱹᱨᱥᱤ ᱩᱛᱱᱟᱹᱣ ᱢᱟᱱᱮ ᱥᱟᱱᱛᱟᱲᱤ ᱯᱟᱹᱨᱥᱤ ᱱᱤᱛᱚᱜ ᱟᱵᱚ ᱜᱩᱨᱩ ᱜᱚᱝᱠᱮ ᱚᱰᱚᱠᱚ ᱠᱟᱛᱮᱫ ᱟᱵᱚ ᱱᱚᱣᱟᱨᱮ ᱟᱹᱰᱤ ᱵᱚᱫᱽᱞᱟᱣ ᱦᱩᱭᱮᱱᱟ ᱪᱮᱫᱟᱜ ᱥᱮ ᱢᱟᱲᱟᱝ ᱥᱟᱱᱛᱟᱲᱤ ᱯᱟᱹᱨᱥᱤ ᱯᱟᱲᱦᱟᱜ ᱨᱮᱦᱚᱸ ᱛᱟᱦᱮᱸᱫᱚᱜ ᱠᱚ ᱢᱟᱱᱮ ᱟᱹᱰᱤ ᱠᱚᱢᱠᱚ ᱯᱟᱲᱦᱟᱜ ᱛᱟᱦᱮᱫᱚᱜᱼᱟ ᱟᱨ ᱱᱤᱛᱚᱜ ᱚᱞᱪᱤᱠᱤ ᱢᱟᱱᱮ ᱥᱟᱱᱟᱢ ᱯᱟᱲᱟ ᱯᱟᱥᱱᱟᱣ ᱠᱟᱛᱮ ᱱᱤᱛᱚᱜ ᱚᱞᱪᱤᱠᱤ ᱫᱚ ᱟᱹᱰᱤᱛᱮᱫ ᱜᱮ ᱢᱟᱲᱟᱝ ᱥᱮᱫ ᱪᱟᱞᱟᱣ ᱤᱫᱤᱜ ᱠᱟᱱᱟ ᱥᱮ ᱟᱵᱚ ᱥᱟᱱᱛᱟᱲ ᱦᱚᱲ ᱟᱹᱰᱤᱜᱟᱱ ᱠᱚ ᱥᱟᱱᱛᱟᱲ ᱛᱮᱠᱚ ᱚᱞ ᱪᱮᱫ ᱮᱱᱛᱮ ᱱᱤᱛᱚᱜ ᱟᱰᱤᱜᱟᱱ ᱟᱨᱦᱚᱸ ᱦᱟᱱᱛᱮ ᱯᱟᱥᱱᱟᱣ ᱤᱫᱤᱜ ᱠᱟᱱᱟ ᱟᱨ ᱱᱤᱭᱟᱹᱜᱮ ᱟᱨᱚ ᱢᱟᱲᱟᱝ ᱥᱮᱫ ᱞᱟᱦᱟ ᱢᱟᱲᱟᱝ ᱥᱮᱫ ᱟᱨᱦᱚᱸ ᱧᱮᱧ ᱧᱟᱢᱚᱜ ᱠᱟᱱᱟ ᱠᱤ ᱟᱵᱚ ᱥᱟᱱᱛᱟᱲ ᱚᱞᱛᱮ ᱥᱟᱱᱛᱟᱲ ᱚᱞ ᱢᱟᱱᱮ ᱜᱚᱴᱟᱜᱮ ᱱᱤᱚᱛᱚᱜ ᱫᱚ ᱪᱷᱟᱨᱟᱣᱮᱱᱛᱮ ᱱᱤᱛᱚᱜ ᱫᱚ ᱜᱚᱴᱟ ᱦᱟᱨ

ᱥᱟᱱᱛᱟᱲᱤ ᱯᱟᱨᱥᱤᱛᱮ ᱚᱞ ᱞᱟᱹᱜᱤᱫᱛᱮ ᱜᱚᱴᱟᱜᱮ

ᱚᱞ ᱠᱚᱦᱚᱸ ᱢᱟᱲᱟᱝᱥᱮᱫ ᱞᱟᱦᱟ ᱤᱫᱤᱭᱱᱟ